ᱟᱵᱚ ᱱᱚᱣᱟ ᱤᱞᱟᱠᱟᱣᱟᱨ ᱴᱚᱴᱷᱟᱨᱮ ᱟᱹᱰᱤᱜᱟᱱ ᱥᱟᱪᱟᱨ ᱢᱮᱱᱟᱜᱼᱟ ᱢᱟᱱᱮ ᱵᱮᱵᱽᱥᱟᱭ ᱨᱮ ᱟᱞᱮ ᱡᱟᱦᱟᱸ ᱞᱮᱠᱟ ᱵᱳᱠᱟᱨᱳ ᱨᱮ ᱱᱚᱣᱟ ᱢᱟᱨᱟᱝ ᱞᱳᱦᱟ ᱠᱟᱨᱠᱷᱟᱱᱟ ᱢᱮᱱᱟᱜᱼᱟ ᱯᱷᱮᱠᱴᱨᱤ ᱢᱮᱱᱟᱜᱼᱟ ᱪᱷᱳᱴᱟᱼᱢᱚᱴᱟ ᱚᱱᱟ ᱢᱟ ᱟᱢᱟᱜ ᱟᱵᱚ ᱫᱚᱣᱟᱨᱟ ᱵᱟᱝ ᱦᱩᱭ ᱫᱟᱲᱮᱭᱟᱜᱼᱟ ᱚᱱᱟᱛᱮ ᱟᱵᱚ ᱫᱚ ᱚᱱᱠᱟᱱᱟᱜ ᱵᱚᱱ ᱵᱮᱵᱽᱥᱟᱭᱟ ᱡᱮ ᱡᱟᱦᱟᱸ ᱟᱵᱚ ᱫᱚ ᱵᱚᱱ ᱫᱟᱲᱮᱭᱟᱜᱼᱟ ᱚᱱᱟ ᱞᱟᱹᱜᱤᱫ ᱦᱚᱸ ᱴᱟᱠᱟᱼᱯᱩᱭᱥᱟᱹ ᱫᱚᱨᱠᱟᱨ ᱟᱵᱚ ᱫᱚ ᱠᱚᱢ ᱯᱩᱸᱡᱤ ᱵᱟᱞᱟ ᱮᱱᱠᱷᱟᱱ ᱠᱚᱢ ᱠᱚᱢ ᱯᱚᱭᱥᱟ ᱛᱮᱵᱚᱱ ᱵᱮᱵᱚᱦᱟᱨ ᱢᱟᱱᱮ ᱵᱮᱵᱽᱥᱟ ᱫᱟᱲᱮᱭᱟᱜᱼᱟ ᱮᱱᱠᱷᱟᱱ ᱚᱱᱟ ᱢᱤᱫᱴᱟᱝ ᱢᱟᱱᱞᱤᱭᱟ ᱢᱤᱫᱴᱟᱝ ᱥᱤᱸᱜᱟᱲᱟ ᱫᱚᱠᱟᱱ ᱥᱚᱢᱚᱥᱟ ᱫᱚᱠᱟᱱ ᱚᱱᱟ ᱠᱷᱩᱞᱟᱹᱣ ᱠᱮᱫᱟ ᱮᱱᱠᱷᱟᱱ ᱚᱱᱟᱨᱮ ᱚᱱᱟᱨᱮ ᱯᱚᱨᱛᱷᱚᱢᱟ ᱟᱹᱞᱩ ᱠᱚ ᱟᱴᱟ ᱠᱚ ᱵᱮᱥᱚᱱ ᱠᱚ ᱢᱟᱸᱜᱟᱣ ᱦᱩᱭᱩᱜᱼᱟ ᱚᱱᱟ ᱞᱟᱹᱜᱤᱫ ᱮᱱᱠᱷᱟᱱ ᱚᱱᱟ ᱢᱚᱥᱞᱟ ᱛᱮᱭᱟᱨ ᱦᱩᱭᱩᱜᱼᱟ ᱮᱱᱠᱷᱟᱱ ᱚᱱᱟ ᱠᱚ ᱵᱮᱱᱟᱣ ᱠᱟᱛᱮᱫ ᱟᱹᱠᱷᱨᱤᱧᱟ ᱮᱱᱠᱷᱟᱱ ᱰᱮᱞᱤ ᱯᱚᱭᱥᱟ ᱤᱱᱠᱟᱢ ᱦᱩᱭᱩᱜᱼᱟ ᱰᱮᱞᱤ ᱤᱱᱠᱟᱢ ᱦᱮᱡ ᱮᱱ ᱠᱷᱟᱱ ᱯᱚᱭᱥᱟ ᱰᱷᱮᱨᱚᱜᱼᱟ ᱰᱷᱮᱨ ᱮᱱᱠᱷᱟᱱ ᱫᱚ ᱚᱱᱟ ᱠᱟᱹᱢᱤ ᱨᱮ ᱞᱟᱜᱟᱜᱼᱟ ᱡᱟᱦᱟᱸ ᱞᱮᱠᱟ ᱡᱟᱦᱟᱱᱟᱜ ᱚᱥᱩᱵᱤᱫᱷᱟ ᱨᱮ ᱢᱟᱱᱮ ᱚᱱᱟ ᱟᱵᱚᱣᱟᱜ ᱯᱩᱨᱱᱚᱜᱼᱟ ᱡᱟᱦᱟᱸ ᱚᱥᱩᱵᱤᱫᱷᱟ ᱚᱱᱟ ᱴᱟᱠᱟᱼᱯᱚᱭᱥᱟ ᱫᱚᱨᱠᱟᱨ ᱮᱱᱠᱷᱟᱱ ᱚᱱᱟ ᱡᱟᱭᱜᱟ ᱨᱮ ᱯᱩᱨᱱᱚᱜᱼᱟ ᱯᱚᱭᱥᱟ ᱵᱚᱛᱚᱨ ᱠᱷᱟᱱ ᱚᱱᱟ ᱟᱵᱚ ᱟᱹᱰᱤ ᱱᱟᱯᱟᱭ ᱢᱟᱛᱨᱚ ᱤᱭᱟᱹ ᱤᱭᱟᱹ ᱨᱮᱵᱚᱱ ᱛᱟᱦᱮᱱᱟ ᱥᱩᱠ ᱨᱮ ᱮᱱᱠᱷᱟᱱ ᱫᱚ ᱨᱳᱡᱽᱜᱟᱨ ᱞᱮᱠᱷᱟᱱ ᱨᱳᱡᱽᱜᱟᱨ ᱵᱮᱵᱚᱥᱛᱟᱭ ᱞᱮᱠᱷᱟᱱ ᱫᱚ ᱯᱚᱭᱥᱟ ᱤᱭᱟᱹ ᱪᱮ ᱮᱱᱠᱷᱟᱱ ᱜᱤᱫᱽᱨᱟᱹ ᱠᱚ ᱱᱟᱯᱟᱭ ᱱᱟᱯᱟᱭ ᱤᱥᱠᱩᱞ ᱨᱮᱵᱚᱱ ᱯᱟᱲᱦᱟᱣ ᱦᱚᱪᱚ ᱫᱟᱲᱮ ᱟᱠᱚᱣᱟ ᱟᱨ ᱟᱵᱚᱣᱟᱜ ᱧᱩᱛᱩᱢ ᱢᱟᱱᱮ ᱦᱩᱭᱩᱜᱼᱟ ᱡᱮ ᱨᱚᱡᱽᱜᱟᱨ ᱠᱟᱛᱮᱫ ᱱᱩᱱᱟᱹᱜ ᱴᱟᱠᱟᱼᱯᱚᱭᱥᱟᱭ ᱠᱟᱢᱟᱣ ᱠᱮᱫᱟ ᱮᱱᱠᱷᱟᱱ ᱡᱟᱦᱟᱸᱭ ᱦᱚᱸ ᱵᱟᱝᱠᱚ ᱨᱚᱲ ᱫᱟᱲᱮᱭᱟᱵᱚᱱᱟ ᱡᱮ ᱱᱩᱭ ᱨᱮᱸᱜᱮᱡ ᱜᱮᱭᱟ ᱢᱮᱱᱛᱮ